ᱤᱧ ᱫᱚ ᱚᱞᱚᱜ ᱯᱟᱲᱦᱟᱜ ᱤᱧ ᱠᱩᱥᱤᱭᱟᱜ ᱠᱟᱱᱟ ᱪᱮᱫᱟᱜ ᱥᱮ ᱚᱞᱚᱜ ᱯᱟᱲᱦᱟᱜ ᱵᱟᱢᱮᱢ ᱵᱟᱲᱟᱭ ᱠᱷᱟᱱ ᱥᱮ ᱵᱟᱢ ᱥᱮᱬᱟ ᱠᱟᱜ ᱠᱷᱟᱱ ᱚᱦᱚᱢ ᱞᱟᱦᱟ ᱠᱮᱭᱟ ᱥᱮ ᱚᱠᱟ ᱠᱟᱹᱢᱤ ᱦᱚᱸ ᱵᱟᱢ ᱫᱟᱲᱮᱭᱟᱜᱼᱟ ᱪᱟᱥ ᱟᱵᱟᱫᱽ ᱨᱮᱦᱚᱸ ᱡᱟᱦᱟᱱᱟᱜ ᱠᱟᱹᱢᱤ ᱨᱮᱜᱮ ᱚᱞᱚᱜ ᱯᱟᱲᱦᱟᱜ ᱫᱚ ᱟᱹᱰᱤ ᱜᱮ ᱞᱟᱹᱠᱛᱤᱭᱟ ᱚᱞᱚᱜ ᱯᱟᱲᱦᱟᱣ ᱵᱮᱜᱚᱨ ᱦᱚᱲ ᱞᱮᱠᱟᱱ ᱦᱚᱲ ᱚᱦᱚᱢ ᱛᱮᱭᱟᱨ ᱠᱚᱜᱼᱟ ᱛᱤᱥ ᱦᱚᱸ ᱚᱱᱟᱛᱮ ᱚᱞᱚᱜ ᱯᱟᱲᱦᱟᱜ ᱫᱚ ᱟᱹᱰᱤ ᱜᱮ ᱞᱟᱹᱠᱛᱤᱭᱟᱱᱟᱜ ᱠᱟᱱᱟ